ᱦᱮᱸ ᱦᱮᱞᱳ ᱦᱮᱸ ᱚᱠᱚᱭ ᱚᱸᱻ ᱦᱮᱸ ᱜᱚᱢᱠᱮ ᱡᱚᱦᱟᱨ ᱜᱮ ᱱᱟᱯᱟᱭ ᱜᱮ ᱦᱮᱸ ᱱᱟᱯᱟᱭ ᱜᱮ ᱟᱫᱚ ᱟᱞᱮ ᱱᱚᱣᱟ ᱢᱟᱞᱫᱟ ᱥᱮᱫ ᱢᱟ ᱪᱟᱥᱼᱵᱟᱥ ᱫᱚ ᱟᱹᱰᱤ ᱜᱟᱱ ᱜᱮ ᱦᱩᱭ ᱵᱟᱲᱟᱜ ᱜᱮᱭᱟ ᱟᱫᱚ ᱪᱟᱥᱼᱵᱟᱥ ᱫᱚ ᱦᱟᱜ ᱵᱟᱨ ᱨᱚᱠᱚᱢ ᱛᱮ ᱦᱩᱭᱭᱩᱜ ᱠᱟᱱ ᱢᱤᱫᱴᱟᱝ ᱫᱚ ᱚᱱᱟ ᱵᱟᱹᱨᱥᱟᱹ ᱨᱮᱦᱟᱜ ᱦᱳᱲᱳ ᱨᱚᱦᱚᱭ ᱠᱷᱚᱡ ᱫᱚ ᱢᱩᱞ ᱠᱟᱱᱟ ᱦᱮᱸ ᱟᱨ ᱦᱳᱲᱳ ᱨᱚᱦᱚᱭ ᱯᱚᱨᱫᱚ ᱜᱩᱦᱩᱢ ᱠᱚ ᱚᱠᱚᱭ ᱠᱚᱫᱚ ᱡᱚᱱᱰᱨᱟ ᱠᱚ ᱠᱚ ᱪᱟᱥᱟ ᱟᱨ ᱚᱱᱟ ᱵᱟᱹᱲᱜᱤ ᱠᱚᱨᱮ ᱫᱚᱦᱟᱜ ᱛᱩᱲᱤ ᱥᱮ ᱥᱟᱹᱨᱩ ᱥᱮ ᱥᱟᱥᱟᱝ ᱠᱚ ᱟᱨ ᱪᱮᱫ ᱠᱚᱪᱚ ᱠᱚ ᱪᱟᱥᱟ ᱦᱟᱜ ᱫᱟᱜ ᱠᱚᱨᱮᱱᱟᱜ ᱫᱚ ᱱᱚᱛᱮ ᱫᱚ ᱟᱞᱮ ᱴᱚᱴᱷᱟ ᱨᱮᱫᱚ ᱜᱟᱰᱟ ᱠᱚᱫᱚ ᱵᱟᱹᱱᱩᱜ ᱟᱥᱮ ᱟᱫᱚ ᱚᱱᱟ ᱫᱚ ᱚᱱᱮ ᱥᱟᱱᱢᱟᱨᱥᱟᱞ ᱚᱠᱟᱠᱚᱨᱮ ᱫᱚ ᱢᱟᱱᱟᱜ ᱟᱦᱟᱜ ᱥᱟᱱᱢᱟᱨᱥᱟᱞ ᱠᱷᱚᱡ ᱫᱟᱜ ᱠᱚᱫᱚ ᱠᱚ ᱨᱟᱠᱟᱵᱟ ᱚᱱᱟ ᱠᱚᱛᱮ ᱠᱚ ᱪᱟᱥᱟ ᱚᱱᱟ ᱨᱮᱭᱟᱲ ᱫᱤ ᱫᱚᱦᱟᱜ ᱡᱟᱹᱯᱩᱫ ᱫᱤᱱ ᱫᱚᱦᱟᱜ ᱟᱨ ᱵᱟᱨᱥᱟᱹ ᱫᱤᱱ ᱫᱚᱦᱟᱜ ᱵᱟᱹᱨᱥᱟᱹ ᱫᱟᱜ ᱛᱮᱜᱮ ᱦᱩᱭᱩᱜ ᱠᱟᱱᱟ ᱚᱱᱟ ᱦᱳᱲᱳ ᱠᱚᱫᱚ ᱟᱨ ᱱᱚᱣᱟ ᱥᱤᱛᱩᱝ ᱦᱳᱲᱳ ᱚᱠᱟ ᱠᱚᱨᱮ ᱠᱚ ᱨᱚᱦᱚᱭᱮᱫᱟ ᱱᱚᱣᱟ ᱫᱚ ᱱᱚᱣᱟ ᱫᱚ ᱥᱟᱱᱢᱟᱨᱥᱟ ᱵᱮᱞ ᱫᱟᱜ ᱛᱮᱠᱚ ᱨᱚᱦᱚᱭᱮᱫᱟ ᱟᱨ ᱚᱠᱟ ᱠᱚᱫᱚ ᱦᱟᱜ ᱯᱩᱠᱷᱤᱨᱤ ᱫᱟᱜ ᱛᱮᱦᱚᱸ ᱠᱚ ᱪᱟᱥᱼᱵᱟᱥ ᱫᱚᱠᱚ ᱠᱟᱹᱢᱤ ᱵᱟᱲᱟᱭ ᱜᱮᱭᱟ ᱤᱛᱟᱹ ᱠᱚᱫᱚ ᱦᱟᱜ ᱚᱠᱚᱭ ᱠᱚᱫᱚ ᱠᱳᱯᱟᱨᱤᱴᱤᱵ ᱵᱮᱝᱠ ᱠᱷᱚᱡ ᱠᱚ ᱦᱟᱛᱟᱣ ᱮᱫᱟ ᱚᱱᱮ ᱚᱱᱠᱟ ᱞᱮᱢᱯ ᱥᱳᱥᱟᱭᱤᱴᱤ ᱡᱷᱚᱡ ᱠᱚ ᱦᱟᱛᱟᱣ ᱮᱫᱟ ᱤᱛᱟᱹ ᱠᱚᱫᱚ ᱦᱟᱜ ᱟᱨ ᱚᱠᱟ ᱠᱚ ᱵᱟᱝ ᱧᱟᱢᱚᱜ ᱠᱟᱱᱟ ᱚᱱᱟ ᱠᱚᱫᱚ ᱫᱚᱠᱟᱱ ᱠᱷᱚᱡ ᱦᱚᱸ ᱠᱤᱨᱤᱧ ᱛᱮᱦᱚᱸ ᱧᱟᱢᱚᱜ ᱠᱟᱱᱟ ᱤᱛᱟᱹ ᱫᱚ ᱱᱤᱛᱚᱜ ᱫᱚ ᱱᱚᱜᱼᱚᱭ ᱱᱤᱭᱟᱹ ᱮᱯᱨᱤᱞ ᱢᱟᱥ ᱢᱟᱹᱦᱟᱱᱟᱹ ᱨᱮᱫᱚ ᱠᱤᱪᱷᱩ ᱫᱤᱱ ᱞᱟᱦᱟ ᱨᱮᱜᱮ ᱜᱩᱦᱩᱢ ᱫᱚ ᱨᱟᱠᱟᱵ ᱮᱱᱟ ᱟᱨ ᱱᱚᱣᱟ ᱜᱩᱦᱩᱢ ᱫᱚ ᱰᱤᱥᱮᱢᱵᱚᱨ ᱡᱟᱱᱩᱭᱟᱨᱤ ᱠᱚ ᱮᱨ ᱞᱮᱫᱟ ᱠᱚ ᱚᱱᱟ ᱫᱚ ᱜᱩᱦᱩᱢ ᱫᱚ ᱨᱟᱠᱟᱵ ᱮᱱᱟ ᱟᱨ ᱜᱩᱦᱩᱢ ᱨᱟᱠᱟᱵ ᱠᱟᱛᱮᱫ ᱚᱠᱚᱭ ᱠᱚᱫᱚ ᱯᱟᱨ ᱠᱚ ᱠᱚ ᱮᱨ ᱵᱟᱲᱟ ᱟᱠᱟᱫᱟ ᱟᱨ ᱚᱠᱟ ᱠᱚᱨᱮ ᱫᱚ ᱚᱱᱟ ᱪᱤᱱᱟᱹ ᱵᱟᱫᱟᱢ ᱠᱚ ᱟᱨ ᱚᱠᱟ ᱠᱚᱨᱮ ᱫᱚᱯ ᱡᱟᱭᱜᱟ ᱡᱟᱜᱟ ᱨᱮᱫᱚ ᱦᱳᱲᱳ ᱠᱚ ᱱᱚᱣᱟ ᱥᱤᱛᱩᱝ ᱦᱳᱲᱳ ᱠᱚ ᱨᱚᱦᱚᱭ ᱵᱟᱲᱟ ᱟᱠᱟᱫᱟ ᱦᱮᱸ ᱴᱷᱤᱠ ᱜᱮᱭᱟ ᱴᱷᱤᱠ ᱜᱮᱭᱟ